ᱟᱞᱮᱭᱟᱜ ᱟᱛᱳ ᱰᱤᱦᱤᱫᱚ ᱟᱹᱰᱤ ᱴᱚᱸᱰᱟᱝ ᱧᱚᱜᱨᱮ ᱢᱮᱱᱟᱜᱼᱟ ᱡᱟᱦᱟᱸ ᱫᱚᱻ ᱱᱟᱹᱭ ᱜᱟᱰᱟ ᱠᱚᱦᱚᱸ ᱥᱟᱸᱺᱜᱤᱧ ᱧᱚᱜᱨᱮ ᱢᱮᱱᱟᱜ ᱛᱟᱞᱮᱭᱟ ᱟᱨ ᱥᱮᱞᱳ ᱠᱚᱦᱚᱸ ᱚᱱᱠᱟᱫᱚ ᱵᱟᱹᱱᱩᱜᱼᱟ ᱢᱤᱱᱤ ᱠᱚᱦᱚᱸ ᱚᱱᱠᱟ ᱵᱟᱝᱠᱚ ᱠᱚᱨᱟᱣ ᱠᱟᱫᱟ ᱥᱚᱨᱠᱟᱨ ᱠᱷᱚᱱ ᱦᱚᱸ ᱟᱫᱚ ᱚᱠᱛᱚ ᱡᱟᱹᱱᱤᱡ ᱫᱟᱜ ᱡᱟᱹᱲᱤᱠᱚ ᱵᱟᱝ ᱦᱩᱭᱞᱮᱱ ᱠᱷᱟᱱ ᱟᱫᱚ ᱟᱞᱮᱫᱚ ᱠᱷᱚᱨᱟ ᱚᱵᱚᱥᱛᱷᱟ ᱨᱮᱜᱮᱞᱮ ᱯᱟᱲᱟᱣ ᱜᱚᱫᱚᱜᱼᱟ ᱚᱱᱟᱛᱮ ᱪᱟᱥ ᱨᱮᱱᱟᱜ ᱮᱴᱠᱮᱴᱚᱬᱮ ᱫᱚ ᱟᱹᱰᱤ ᱜᱮᱛᱟᱞᱮᱭᱟ ᱥᱚᱨᱠᱟᱨ ᱠᱷᱚᱱᱦᱚᱸ ᱚᱱᱠᱟᱱᱟᱜ ᱴᱤᱭᱩᱵᱽᱳᱭᱮᱞ ᱥᱮ ᱢᱤᱱᱤᱠᱚ ᱵᱟᱝᱠᱚ ᱠᱚᱨᱟᱣ ᱟᱠᱟᱫ ᱞᱮᱛᱮ ᱪᱟᱥ ᱟᱵᱟᱫ ᱠᱚᱫᱚ ᱟᱹᱰᱤ ᱡᱳᱨᱜᱮ ᱠᱚᱥᱴᱚ ᱧᱚᱜ ᱜᱮᱞᱮ ᱥᱮᱨᱢᱟᱨᱮ ᱢᱤᱫ ᱫᱷᱟᱣ ᱪᱟᱥ ᱦᱩᱭᱩᱜᱼᱟ ᱚᱱᱟᱦᱚᱸ ᱫᱟᱜ ᱡᱟᱹᱲᱤ ᱴᱷᱤᱠᱴᱷᱟᱠᱼᱮ ᱫᱟᱜ ᱞᱮᱠᱷᱟᱱ ᱦᱩᱭᱩᱜᱼᱟ ᱵᱟᱝᱠᱷᱟᱱ ᱫᱚ ᱵᱟᱝ